ᱟᱹᱞᱤᱧ ᱟᱹᱞᱤᱧ ᱥᱚᱞᱢᱟ ᱦᱟᱸᱥᱫᱟ ᱮᱱ ᱤᱭᱟᱹ ᱪᱮᱫ ᱠᱚ ᱢᱮᱛᱟᱜᱟᱜᱼᱟ ᱟᱹᱵᱤᱱ ᱫᱚ ᱚᱠᱚᱭ ᱠᱟᱱᱟᱵᱤᱱ ᱚ ᱦᱚᱸ ᱦᱳᱭ ᱟᱹᱞᱤᱧ ᱜᱮᱞᱤᱧ ᱠᱚᱞᱟᱠᱟᱫᱼᱟ ᱪᱮᱫ ᱠᱚ ᱢᱮᱱᱟ ᱢᱟᱱᱮ ᱟᱹᱞᱤᱧᱟᱜ ᱤᱭᱟᱹ ᱨᱮ ᱠᱟᱹᱴᱤᱡ ᱯᱨᱳᱵᱮᱞᱮᱢ ᱛᱟᱹᱞᱤᱧ ᱢᱮᱱᱟᱜᱼᱟ ᱟᱫᱚ ᱚᱱᱟ ᱜᱮᱞᱤᱧ ᱞᱟᱹᱭᱟᱵᱮᱱ ᱠᱟᱱᱟ ᱟᱫᱚ ᱚᱱᱟᱨᱮᱭᱟᱜ ᱜᱮ ᱠᱟᱹᱴᱤᱡ ᱵᱮᱵᱚᱥᱛᱟ ᱮᱢ ᱧᱚᱜ ᱟᱹᱞᱤᱧ ᱵᱮᱱ ᱦᱮᱸ ᱟᱹᱞᱤᱧᱟᱜ ᱠᱚᱥᱴᱚ ᱫᱚ ᱦᱩᱭᱩᱜ ᱠᱟᱱᱟ ᱢᱟᱱᱮ ᱱᱚᱣᱟ ᱟᱵᱚ ᱠᱩᱲᱤᱭᱟᱜ ᱛᱮᱵᱚᱱ ᱡᱟᱦᱟᱸ ᱦᱩᱭᱩᱜ ᱟᱥᱮ ᱚᱱᱟ ᱵᱟᱥᱟ ᱟᱹᱞᱤᱧ ᱵᱮᱥᱴᱷᱤᱠ ᱵᱟᱭ ᱯᱷᱩᱴᱟᱹᱣ ᱠᱟᱱᱟ ᱯᱷᱤᱨ ᱚᱱᱟᱨᱮᱭᱟᱜ ᱢᱟᱱᱮ ᱦᱟᱥᱩ ᱫᱷᱟᱨᱟ ᱵᱩᱡᱷᱟᱹᱜᱼᱟ ᱞᱟᱡᱽ ᱠᱚ ᱯᱩᱨᱟᱹ ᱢᱟᱱᱮ ᱞᱟᱡᱽ ᱠᱚ ᱯᱩᱨᱟᱹ ᱦᱟᱹᱥᱩᱣᱟ ᱟᱨ ᱢᱟᱱᱮ ᱢᱟᱹᱱᱦᱟᱹᱨᱮ ᱤᱱᱠᱟᱹ ᱫᱩᱵᱟᱨ ᱜᱟᱱ ᱦᱩᱭᱩᱜᱼᱟ ᱟᱨ ᱯᱩᱨᱟᱹ ᱡᱟᱹᱥᱛᱤ ᱜᱮ ᱦᱩᱭᱩᱜᱼᱟ ᱟᱨ ᱛᱟᱭᱱᱚᱢ ᱛᱮ ᱵᱚᱱᱫᱚᱜᱼᱟ ᱛᱚ ᱚᱱᱟ ᱤᱫᱤ ᱠᱟᱛᱮᱱ ᱜᱮ ᱫᱚᱢᱮ ᱠᱚᱥᱴᱚᱞᱤᱧ ᱵᱩᱡᱷᱟᱹᱣᱟ ᱠᱷᱟᱱ ᱚᱱᱟᱛᱮ ᱤᱧ ᱢᱮᱱᱮᱫᱼᱟ ᱪᱮᱫ ᱞᱤᱧ ᱪᱮᱠᱟᱹᱭᱟ ᱚᱱᱟᱛᱮᱞᱤᱧ ᱢᱮᱱᱮᱫᱼᱟ ᱦᱟᱯᱮ ᱠᱟᱹᱴᱤᱡ ᱞᱤᱧ ᱞᱟᱹᱭᱟᱵᱮᱱᱟ ᱚᱱᱟᱨᱮᱭᱟᱜ ᱵᱮᱵᱚᱥᱛᱟ ᱜᱮᱞᱤᱧ ᱧᱟᱢ ᱠᱟᱱᱟ ᱦᱩᱱᱟᱹᱝ

ᱦᱳᱭ ᱦᱳᱭ ᱦᱳᱭ

ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱛᱚᱵᱮ ᱟᱫᱚ ᱰᱤᱣᱩᱴᱤ ᱨᱮᱫᱚ ᱛᱤᱱᱟᱹᱜ ᱛᱤᱱᱟᱹᱜ ᱫᱤᱱ ᱵᱮᱱ ᱛᱟᱦᱮᱱᱟ ᱛᱤᱱ ᱫᱤᱱ ᱠᱚᱵᱮᱱ ᱛᱟᱦᱮᱱᱟ ᱚ ᱦᱚᱸ ᱦᱳᱭ ᱦᱳᱭ ᱟᱪᱪᱷᱟ ᱟᱪᱪᱷᱟ ᱛᱚ ᱦᱳᱭ ᱛᱚᱵᱮ ᱛᱚᱵᱮᱞᱤᱧ ᱪᱟᱞᱟᱜ ᱟᱹᱞᱤᱧ ᱛᱚᱵᱮ ᱜᱟᱯᱟ ᱜᱮ ᱟᱨ ᱤᱱᱟᱹ ᱫᱚ ᱤᱭᱟᱹ ᱠᱟᱛᱮᱱ ᱟᱹᱞᱤᱧ ᱵᱮᱥᱴᱷᱤᱠ ᱞᱟᱹᱭ ᱵᱩᱡᱷᱟᱹᱣ ᱟᱹᱞᱤᱧᱟᱵᱮᱱ ᱴᱷᱤᱠ ᱟᱪᱪᱷᱟ ᱦᱳᱭ ᱚ ᱦᱳᱭ ᱢᱟᱛᱚᱵᱮ ᱡᱚᱦᱟᱨ ᱜᱮ ᱟᱪᱪᱷᱟ